ᱦᱮᱞᱳ ᱦᱮᱸ ᱪᱮᱫ ᱠᱷᱚᱵᱚᱨ ᱨᱚᱲ ᱢᱮ ᱦᱮᱸ ᱤᱧ ᱜᱮ ᱡᱷᱟᱲᱠᱷᱚᱸᱰ ᱦᱟᱴ ᱨᱮᱱ ᱡᱤᱞ ᱫᱚᱠᱟᱱ ᱨᱮᱱ ᱟᱥᱚᱞ ᱦᱮᱹᱰ ᱫᱚ ᱤᱧ ᱠᱟᱱ ᱜᱤᱭᱟᱹᱧ ᱟᱨ ᱪᱮᱫ ᱤᱧ ᱞᱟᱹᱭᱟᱢᱟ ᱵᱚᱭᱦᱟ ᱡᱚᱛᱚ ᱡᱤᱞ ᱜᱮ ᱟᱢ ᱚᱠᱟᱴᱟᱜ ᱡᱤᱞᱮᱢ ᱠᱷᱚᱡᱚᱜᱼᱟ ᱥᱩᱠᱨᱤ ᱡᱤᱞ ᱯᱳᱞᱴᱨᱤ ᱡᱤᱞ ᱥᱮ ᱥᱤᱢ ᱡᱤᱞ ᱠᱚ ᱟᱢ ᱚᱠᱟᱴᱟᱜᱼᱮᱢ ᱢᱮᱱᱟ ᱵᱚᱞᱮ ᱚᱱᱟ ᱦᱩᱭᱩᱜᱼᱟ

ᱥᱩᱠᱨᱤ ᱡᱤᱞ ᱨᱮᱱᱟᱜ ᱨᱮᱹᱴ ᱫᱚ ᱪᱟᱞᱟᱜ ᱠᱟᱱᱟ ᱵᱚᱭᱦᱟ ᱵᱟᱨ ᱥᱚ ᱴᱟᱠᱟ ᱚ ᱚ ᱟᱪᱪᱷᱟ ᱴᱷᱤᱠᱜᱮᱭᱟ ᱠᱳᱭ ᱵᱟᱫᱽ ᱵᱟᱝ ᱠᱟᱱᱟ ᱟᱫᱚ ᱟᱢ ᱫᱚ ᱥᱩᱨᱼᱥᱩᱯᱩᱨ ᱦᱚᱲ ᱛᱚ ᱟᱪᱪᱷᱟ ᱛᱤᱱᱟᱹᱜ ᱠᱮᱡᱤ ᱜᱟᱱᱮᱢ ᱠᱷᱚᱡᱚᱜ ᱫᱚᱨᱠᱟᱨᱚᱜ ᱠᱟᱱᱛᱮ ᱦᱮᱸ ᱛᱤᱨᱤᱥ ᱠᱤᱞᱳ ᱴᱷᱤᱠᱜᱮᱭᱟ ᱠᱤᱪᱷᱩ ᱠᱚᱢᱤᱧ ᱮᱢᱟᱢ ᱛᱟᱞᱟᱝ ᱟ ᱡᱟ ᱯᱟᱸᱪ ᱴᱟᱠᱟ ᱫᱚᱥ ᱴᱟᱠᱟᱧ ᱟᱲᱟᱜᱼᱟᱢ ᱛᱟᱞᱟᱝ ᱟ ᱠᱤᱡᱤ ᱨᱮ ᱟᱫᱚ ᱵᱟᱝ ᱵᱟᱝ ᱦᱩᱭᱩᱜ ᱠᱟᱱᱟ ᱵᱚᱭᱦᱟ ᱚᱝᱠᱟ ᱨᱮᱹᱴ ᱵᱟᱹᱱᱩᱜᱼᱟ ᱚᱝᱠᱟ ᱞᱚᱥᱤᱧ ᱡᱚᱢᱟᱛᱚ ᱵᱚᱦᱩ ᱟᱞᱟᱝ ᱢᱟ ᱯᱮᱲᱟ ᱵᱟᱞᱟᱝ ᱯᱮᱲᱟ ᱵᱟᱲᱟᱜ ᱠᱟᱱ ᱧᱮᱞᱼᱧᱮᱯᱮᱞ ᱦᱚᱲ ᱠᱟᱱ ᱜᱮᱭᱟᱞᱟᱝ ᱟᱫᱚ ᱩᱱᱟᱹᱜ ᱠᱚᱢ ᱨᱮᱹᱴ ᱞᱟᱜᱟᱣ ᱞᱮᱠᱷᱟᱱ ᱵᱟᱝ ᱦᱩᱭᱩᱜᱼᱟ ᱪᱮᱫᱟᱜ ᱤᱧ ᱨᱮᱱ ᱟᱵᱟᱨ ᱢᱮᱱᱟᱜ ᱠᱟᱜ ᱠᱚᱛᱤᱧᱟ ᱩᱱᱠᱩ ᱜᱚᱡ ᱦᱚᱪᱚᱭᱮᱫ ᱠᱚᱣᱟᱹᱧ ᱟᱪᱪᱷᱟ ᱟᱪᱪᱷᱟ ᱵᱤᱥ ᱟᱪᱪᱷᱟ ᱧᱮᱞ ᱧᱮᱯᱮᱞ ᱟᱪᱪᱷᱟ ᱵᱤᱥ ᱴᱟᱠᱟᱧ ᱟᱲᱟᱜᱼᱟᱢ ᱠᱟᱱᱟ ᱵᱤᱥ ᱴᱟᱠᱟ ᱩᱱᱟᱹᱜ ᱠᱚᱢ ᱞᱮᱠᱷᱟᱱ ᱵᱟᱝ ᱦᱩᱭᱩᱜᱼᱟ ᱪᱮᱫᱟᱜ ᱟᱭᱢᱟ ᱦᱚᱲ ᱢᱱᱟᱜ ᱠᱟᱜ ᱠᱚᱣᱟ ᱨᱚᱨᱚ ᱜᱮᱫ ᱠᱚ ᱢᱮᱱᱟᱜ ᱠᱚᱛᱤᱧᱟᱛᱚ ᱤᱧ ᱨᱮᱱ ᱦᱚᱸ ᱟᱫᱚ ᱟᱢ ᱪᱮᱫ ᱠᱚ ᱢᱮᱱᱟ ᱢᱤᱫ ᱢᱤᱫ ᱫᱤᱱ ᱵᱟᱨ ᱫᱤᱞ ᱞᱟᱦᱟ ᱨᱮ ᱟᱢᱮᱢ ᱞᱟᱹᱭᱟᱹᱧ ᱛᱟᱞᱟᱝᱟ ᱵᱚᱞᱮ ᱠᱩᱲᱤ ᱛᱟᱹᱨᱤᱠᱷ ᱱᱤᱭᱟᱹ ᱫᱤᱱ ᱤᱫᱤ ᱛᱟᱦᱮᱱᱟ ᱚ ᱴᱷᱤᱠᱜᱮᱭᱟ ᱟᱢ ᱪᱟᱨ ᱵᱟᱡᱮ ᱨᱮ ᱦᱤᱡᱩᱜ ᱢᱮᱥᱮ ᱪᱟᱨ ᱵᱟᱡᱮ ᱨᱮ ᱦᱤᱡᱩᱜ ᱢᱮ ᱟᱢ ᱥᱮᱛᱟᱜ ᱨᱮ ᱟᱢ ᱵᱮᱱᱟᱣ ᱠᱚᱨᱟᱣ ᱠᱟᱛᱮᱫ ᱟᱢᱤᱧ ᱠᱩᱞᱟᱢ ᱠᱟᱱ ᱛᱟᱞᱟᱝᱼᱟ ᱪᱮᱫᱟᱜ ᱟᱯᱮ ᱨᱮᱱ ᱦᱚᱸ ᱯᱮᱲᱟ ᱢᱮᱱᱟᱜ ᱠᱚᱣᱟ ᱯᱟᱹᱨᱵᱷᱟᱹ ᱢᱮᱱᱟᱜ ᱠᱚᱣᱟ ᱯᱟᱹᱨᱣᱟᱹ ᱢᱮᱱᱟᱜ ᱠᱚᱣᱟ ᱩᱱᱠᱩ ᱛᱤᱠᱤᱱ ᱥᱚᱢᱚᱭ ᱨᱮ ᱟᱯᱮ ᱯᱮ ᱡᱚᱢ ᱦᱚᱪᱚ ᱠᱟᱣᱟ ᱨᱮᱸᱜᱮᱡ ᱠᱚᱣᱟ ᱪᱮᱠᱟ ᱠᱚᱣᱟ ᱪᱮᱫ ᱮᱢ ᱢᱮᱱ ᱠᱮᱫᱼᱟ ᱪᱮᱫ ᱮᱢ ᱢᱮᱱ ᱠᱮᱫᱼᱟ ᱴᱷᱤᱠ ᱴᱷᱤᱠᱜᱮᱭᱟ ᱟᱫᱚ ᱚᱱᱟ ᱠᱟᱛᱷᱟ ᱫᱚᱦᱚ ᱞᱮᱠᱟ ᱡᱟᱜᱮᱢ ᱟᱹᱜᱩ ᱚᱴᱚ ᱠᱟᱜᱼᱟ ᱢᱤᱫ ᱫᱤᱱ ᱦᱤᱞᱟᱹᱜ ᱚ ᱛᱤᱥ ᱛᱤᱥ ᱛᱤᱥ ᱦᱮᱸ ᱟᱫᱚ ᱵᱚᱞᱮ ᱤᱧ ᱦᱚᱸ ᱚᱱᱟ ᱫᱚ ᱵᱚᱞᱮ ᱠᱟᱛᱷᱟ ᱨᱮᱭᱟᱜ ᱫᱟᱢ ᱛᱟᱦᱮᱱ ᱛᱤᱧᱟᱹ ᱴᱷᱤᱠᱜᱮᱭᱟ ᱤᱱᱠᱟᱹ ᱜᱮᱞᱟᱝ ᱨᱚᱯᱚᱲᱟ ᱛᱚᱵᱮ ᱦᱮᱸ ᱤᱱᱟᱹ ᱠᱟᱛᱷᱟ ᱜᱮ ᱛᱟᱦᱮᱸᱭᱮᱱᱟ ᱯᱚᱴᱚᱡ ᱠᱟᱛᱷᱟ ᱦᱮᱸ ᱴᱷᱤᱠ ᱴᱷᱤᱠᱜᱮᱭᱟ